ᱵᱮᱝᱜᱚᱞ ᱨᱮᱱᱟᱜ ᱢᱩᱬᱩᱫ ᱛᱷᱤᱭᱮᱴᱟᱨ ᱫᱚ ᱯᱩᱨᱟᱛᱚᱱ ᱡᱷᱟᱲᱜᱨᱟᱢ ᱵᱟᱱᱤ ᱵᱷᱚᱵᱚᱱ ᱱᱟᱨᱤ ᱥᱤᱠᱠᱷᱟ ᱥᱚᱢᱤᱛᱤ ᱨᱮ ᱛᱷᱤᱭᱮᱴᱟᱨ ᱠᱚ ᱩᱫᱩᱜᱟ ᱠᱳᱞᱠᱟᱛᱟ ᱠᱷᱚᱱ ᱢᱤᱫᱴᱮᱱ ᱜᱨᱩᱯ ᱦᱤᱡᱩᱜᱼᱟ ᱨᱟᱜ ᱞᱮᱠᱟ ᱨᱟᱜ ᱨᱮᱱᱟᱜ ᱦᱚᱸᱠᱚ ᱫᱮᱠᱷᱟᱣᱟ ᱞᱟᱸᱫᱟ ᱨᱮᱱᱟᱜ ᱦᱚᱸᱠᱚ ᱫᱮᱠᱷᱟᱣᱟ ᱟᱹᱰᱤ ᱨᱟᱹᱥᱠᱟᱹ ᱟᱹᱰᱤ ᱦᱚᱲᱠᱚ ᱡᱟᱣᱨᱟᱜ ᱜᱮᱭᱟ ᱜᱚᱱᱚᱝ ᱠᱚᱫᱚ ᱵᱟᱝ ᱞᱟᱜᱟᱜᱼᱟ ᱠᱷᱟᱹᱞᱤ ᱦᱚᱲ ᱨᱟᱹᱥᱠᱟᱹ ᱜᱮᱠᱚ ᱮᱢᱟ ᱠᱚᱣᱟ ᱱᱮᱛᱟᱨ ᱫᱚ ᱛᱷᱤᱭᱮᱴᱟᱨ ᱠᱚᱫᱚ ᱵᱟᱠᱚ ᱩᱫᱩᱜ ᱵᱟᱲᱟᱭ ᱜᱮᱭᱟ ᱱᱮᱛᱟᱨ ᱫᱚ ᱥᱤᱱᱮᱢᱟ ᱯᱷᱳᱱ ᱦᱩᱭ ᱠᱟᱱᱛᱮ